ᱦᱮᱸ ᱜᱚᱢᱠᱮ ᱡᱚᱦᱟᱨ ᱜᱮ ᱦᱮᱸ ᱦᱮᱸ

ᱦᱮᱸ ᱛᱚᱲᱟ ᱫᱚ ᱡᱚᱛᱚᱣᱟᱜ ᱡᱚᱛᱚᱣᱟᱜ ᱛᱚᱲᱟ ᱜᱮ ᱢᱮᱱᱟᱜᱼᱟ ᱟᱫᱚ ᱚᱠᱟ ᱛᱚᱲᱟ ᱠᱚᱵᱤᱱ ᱤᱫᱤᱭᱟ ᱚᱻ ᱦᱚᱸ ᱟᱹᱵᱤᱱ ᱚᱠᱟ ᱚᱠᱟ ᱡᱩᱫᱤ ᱵᱤᱱ ᱪᱮᱫ ᱵᱤᱱ ᱫᱚᱨᱠᱟᱨᱚᱜ ᱠᱟᱱᱟ ᱦᱮᱸ ᱦᱳᱭ ᱚᱱᱠᱟ ᱫᱚ ᱢᱟᱱᱮ ᱱᱤᱛᱚᱜᱼᱢᱟ ᱫᱟᱢ ᱟᱠᱟᱱ ᱜᱮ ᱛᱟᱞᱟᱝᱟ ᱦᱮᱸ ᱥᱮ ᱫᱟᱢ ᱟᱠᱟᱱ ᱜᱮᱭᱟ ᱛᱤᱱᱥᱚ ᱯᱚᱸᱪᱟᱥ ᱠᱟᱛᱮᱫ ᱯᱟᱲᱟᱜ ᱠᱟᱱᱟ ᱢᱤᱫᱴᱟᱝ ᱯᱚᱠᱮᱴ ᱦᱮᱸ ᱥᱟᱨᱮᱡ ᱦᱚᱸ ᱫᱟᱨᱮ ᱫᱚ ᱚᱱᱟ ᱯᱚᱦᱟ ᱫᱚ ᱵᱟᱹᱪᱩᱜ ᱟᱱᱟᱜ ᱦᱟᱜ ᱤᱭᱟᱹ ᱜᱮ ᱢᱮᱱᱟᱜᱼᱟ ᱦᱟᱜ ᱚᱱᱟ ᱛᱟᱦᱚᱞᱮ ᱯᱚᱠᱮᱴ ᱠᱚᱢᱟ ᱡᱟᱢ ᱜᱮ ᱢᱮᱱᱟᱜᱼᱟ ᱵᱟᱹᱞᱤᱧ ᱥᱮᱬᱟᱭᱟ ᱱᱚᱣᱟ ᱱᱚᱣᱟ ᱡᱟᱹᱯᱩᱫ ᱛᱮᱜᱮ ᱤᱭᱟᱹ ᱜᱚᱫ ᱠᱟᱱᱟ ᱦᱳᱭ ᱟᱫᱚ ᱟᱫᱚ ᱟᱹᱵᱤᱱ ᱜᱮ ᱛᱤᱥ ᱵᱤᱱ ᱵᱮᱜ ᱵᱮᱜᱚᱠ ᱠᱟᱱᱟ ᱟᱹᱞᱤᱧ ᱫᱚ ᱟᱹᱞᱤᱧ ᱫᱚᱞᱤᱧ ᱛᱟᱦᱮᱱ ᱠᱟᱱᱟ ᱟᱹᱞᱤᱢᱧ ᱚᱸᱰᱮ ᱜᱮᱞᱤᱧ ᱛᱟᱦᱮᱱ ᱠᱟᱱᱟ ᱟᱨ ᱦᱚᱲ ᱠᱚ ᱦᱮᱡ ᱵᱟᱲᱟ ᱠᱟᱱ ᱜᱮᱭᱟ ᱥᱮ ᱦᱳᱭ ᱚᱱᱟ ᱫᱚ ᱛᱚᱲᱟ ᱢᱮᱱᱟᱜᱼᱟ ᱞᱤᱵᱩ ᱢᱮᱱᱟᱜᱼᱟ ᱦᱳᱭ ᱞᱤᱵᱩ ᱢᱮᱟᱜᱼᱟ ᱠᱚᱢᱞᱟ ᱢᱮᱱᱟᱜᱼᱟ ᱥᱤᱛᱟᱹ ᱢᱮᱱᱟᱜᱼᱟ ᱠᱷᱟᱱᱴᱟᱲ ᱢᱮᱱᱟᱜᱼᱟ ᱚᱱᱟ ᱦᱳᱭ ᱤᱭᱟᱹ ᱫᱚ ᱦᱳᱭ ᱦᱳᱭ ᱦᱳᱭ ᱚᱱᱟ ᱦᱚᱸ ᱚᱱᱟ ᱦᱚᱸ ᱛᱚᱲᱟ ᱦᱚᱸ ᱢᱮᱱᱟᱜᱼᱟ

ᱦᱳᱭ ᱦᱳᱭ ᱚᱱᱟ ᱦᱚᱸ ᱢᱮᱱᱟᱜᱼᱟ ᱦᱳᱭ ᱦᱳᱭ ᱦᱳᱭ ᱦᱳᱭ

ᱦᱮᱸ ᱦᱮᱸ ᱢᱮᱱᱟᱜᱼᱟ ᱚᱴᱳ ᱚᱴᱳ ᱢᱮᱱᱟᱜᱼᱟ

ᱚᱴᱳ ᱢᱮᱱᱟᱜᱼᱟ ᱦᱮᱸ ᱦᱮᱸ ᱚᱸᱰᱮ ᱵᱚᱞᱚᱱᱟ ᱚᱸᱰᱮ ᱜᱚᱲᱟ ᱠᱟᱱᱟ ᱪᱮ ᱚᱸᱰᱮ ᱞᱤᱧ ᱛᱚᱲᱟᱣ ᱟᱠᱟᱜᱼᱟ ᱚᱸᱰᱮ ᱠᱚ ᱡᱚᱛᱚᱣᱟᱜ ᱡᱟᱸᱝ ᱠᱚᱦᱚᱸ ᱵᱤᱱ ᱧᱟᱢᱟ ᱟᱨ ᱚᱲᱟᱜ ᱦᱚᱸ ᱚᱱᱟ ᱥᱩᱨ ᱨᱮᱜᱮ ᱢᱮᱱᱟᱜᱼᱟ ᱚᱲᱟᱜ ᱦᱚᱸ ᱚᱱᱟ ᱥᱩᱨ ᱨᱮᱜᱮ ᱢᱮᱱᱟᱜ ᱛᱟᱹᱞᱤᱧᱟ ᱜᱟᱱ ᱫᱚ ᱢᱮᱱᱟᱭᱟ ᱢᱮᱱᱟᱭᱟ ᱦᱳᱭ ᱟᱹᱞᱤᱧ ᱡᱩᱫᱤ ᱞᱤᱧ ᱟᱹᱜᱩᱭᱟ ᱮᱱᱠᱷᱟᱱᱢᱟ ᱟᱨ ᱦᱚᱸ ᱦᱟᱱᱛᱮ ᱚᱠᱚᱭ ᱠᱚᱠᱚ ᱦᱤᱡᱩᱜ ᱠᱷᱟᱱᱢᱟ ᱟᱡᱢᱟ ᱵᱟᱭᱫᱟᱲᱮᱭᱟᱜᱼᱟ ᱪᱮ ᱚᱱᱟ ᱠᱷᱟᱹᱛᱤᱨ ᱰᱟᱭᱵᱚᱨᱞᱤᱧ ᱫᱚᱦᱚᱣ ᱠᱟᱫᱮᱭᱟ ᱦᱮᱸ ᱚᱱᱟ ᱫᱚᱵᱚ ᱧᱮᱞᱟ ᱱᱟᱦᱟᱜ ᱠᱷᱟᱹᱞᱤ ᱛᱤᱱᱟᱹᱜ ᱥᱟᱺᱜᱤᱧ ᱱᱟᱦᱟᱜ ᱮᱸᱰᱮ ᱠᱷᱚᱱ ᱫᱚ ᱦᱮᱸ

ᱦᱳᱭ ᱦᱳᱭ ᱦᱳᱭ ᱩᱱᱟᱹᱜ ᱫᱚ ᱦᱟᱜ ᱵᱟᱭ ᱞᱟᱜᱟᱣ ᱜᱚᱫᱚᱜᱼᱟ ᱦᱟᱜ

ᱦᱮᱸ ᱦᱮᱸ ᱚᱱᱟ ᱠᱚᱫᱚ ᱞᱤᱧ ᱛᱚᱲᱟᱣ ᱟᱠᱟᱜᱼᱟ ᱦᱳᱭ ᱦᱳᱭ ᱦᱳᱭ ᱤᱱᱠᱟᱹ ᱜᱮ ᱦᱳᱭ ᱤᱱᱠᱟᱹ ᱜᱮ ᱛᱚᱵᱮ ᱦᱮᱸ ᱦᱳᱭ ᱦᱳᱭ ᱤᱱᱠᱟᱹ ᱫᱷᱟᱨᱟ ᱜᱮ ᱢᱟ ᱠᱟᱹᱴᱤ ᱵᱤᱱ ᱦᱮᱸ